ᱱᱮᱛᱟᱨ ᱠᱷᱚᱱ ᱠᱩᱲᱤ ᱠᱚᱲᱟ ᱫᱤᱱᱟᱹᱢ ᱜᱮ ᱮᱱᱮᱡ ᱥᱮᱨᱮᱧ ᱠᱚ ᱪᱟᱞᱟᱜᱼᱟ ᱪᱟᱣᱢᱤᱱ ᱮᱜᱽᱨᱳᱞ ᱯᱚᱠᱚᱲᱟ ᱥᱟᱱᱟᱢᱟᱜ ᱠᱚ ᱡᱚᱢᱟ ᱟᱫᱚ ᱤᱧ ᱦᱚᱸ ᱦᱟᱲᱟᱢ ᱦᱚᱲ ᱢᱤᱜ ᱫᱤᱱ ᱚᱝᱠᱟᱧ ᱪᱟᱞᱟᱣ ᱞᱮᱱᱟ ᱪᱟᱞᱟᱣ ᱠᱟᱛᱮᱜ ᱤᱧ ᱧᱮᱞᱮᱫ ᱠᱚᱣᱟ ᱢᱚᱸᱡᱽ ᱜᱮᱠᱚ ᱤᱥᱤᱱ ᱫᱟ ᱟᱫᱚ ᱤᱧᱤᱧ ᱵᱷᱟᱵᱽᱱᱟᱭ ᱱᱟ ᱪᱮᱜ ᱤᱧ ᱡᱚᱢᱟ ᱠᱷᱚᱱ ᱟᱫᱚ ᱠᱚᱭᱚᱜ ᱵᱟᱲᱟ ᱠᱟᱛᱮᱜ ᱤᱧ ᱴᱷᱤᱠ ᱠᱤᱫᱟᱹᱧ ᱮᱜᱽ ᱨᱳᱞ ᱤᱧ ᱡᱚᱢ ᱠᱮᱫᱟ ᱟᱫᱚ ᱚᱱᱟ ᱥᱟᱛᱮᱜ ᱥᱚᱥ ᱠᱚᱫᱚ ᱵᱟᱠᱚ ᱮᱢᱟᱫᱤᱧ ᱛᱟᱦᱮᱸᱜᱼᱟ ᱟᱫᱚ ᱮᱢᱚᱜ ᱜᱤᱫᱽᱨᱟᱹᱧ ᱦᱚᱦᱚᱣᱟᱫ ᱠᱚᱣᱟ ᱡᱮ ᱱᱚᱰᱮ ᱟᱫᱚ ᱚᱱᱟ ᱥᱟᱛᱮᱧ ᱡᱚᱢ ᱠᱮᱜ ᱟᱰᱤ ᱢᱚᱸᱡᱽ ᱟᱹᱭᱠᱟᱹᱜ ᱠᱟᱱ ᱟᱫᱚ ᱩᱱᱤ ᱢᱟᱞᱤᱠ ᱦᱚᱸ ᱧᱮᱯᱮᱞ ᱜᱮᱭᱟᱞᱤᱝ ᱦᱚᱦᱚᱣᱟᱫᱤᱧᱟᱭ ᱜᱟᱞᱢᱟᱨᱟᱣ ᱠᱮᱫᱟᱞᱤᱝ ᱟᱨ ᱯᱚᱨᱤᱵᱮᱥ ᱠᱚᱧ ᱧᱮᱞ ᱠᱮᱫ ᱛᱟᱠᱚᱣᱟ ᱠᱚᱲᱵᱮ ᱜᱟᱰᱟ ᱥᱚᱰᱚᱜ ᱟᱲᱮᱨᱮ ᱨᱮᱥᱴᱩᱨᱮᱸᱴ ᱠᱚ ᱵᱮᱱᱟᱣ ᱠᱟᱫᱟ ᱟᱫᱚ ᱮᱢᱟᱱ ᱛᱮᱭᱟᱜ ᱜᱮ ᱚᱸᱰᱮ ᱡᱚᱢᱟᱜ ᱧᱟᱢᱚᱜᱼᱟ ᱤᱧ ᱦᱚᱸ ᱢᱚᱱᱮᱭᱟᱹᱧ ᱠᱟᱱ ᱛᱟᱦᱮᱸᱜᱼᱮ ᱟᱨ ᱦᱚᱸ ᱦᱟᱱᱟ ᱱᱟᱣᱟᱧ ᱡᱚᱢᱟᱧ ᱤᱧ ᱛᱚ ᱦᱟᱲᱟᱢ ᱦᱚᱲ ᱞᱟᱡ ᱠᱚ ᱵᱟᱲᱤᱡᱚᱜᱼᱟ ᱚᱱᱟ ᱵᱚᱛᱚᱨ ᱛᱮ ᱨᱳᱞ ᱢᱚᱛᱚᱡ ᱜᱮ ᱡᱚᱢ ᱠᱟᱛᱮᱜᱤᱧ ᱦᱮᱡ ᱮᱱᱟ ᱛᱚᱵᱮ ᱚᱸᱰᱮ ᱡᱟᱧ ᱵᱩᱡᱽ ᱠᱮᱫᱟᱭᱤᱧ ᱚᱸᱰᱮ ᱫᱚ ᱵᱷᱟᱜᱤ ᱠᱟᱣᱰᱤ ᱠᱚ ᱥᱚᱸᱜᱮ ᱦᱩᱭᱩᱜᱼᱟ ᱛᱟᱦᱮᱸᱱ ᱡᱟᱭᱜᱟ ᱦᱚᱸ ᱦᱮᱱᱟᱜ ᱠᱟᱫᱟ ᱟᱨ ᱠᱚᱲᱟ ᱠᱚ ᱥᱟᱛᱮ ᱚᱸᱰᱮ ᱫᱩᱲᱩᱵ ᱧᱟᱯᱟᱢ ᱠᱟᱛᱮᱜ ᱜᱚᱞᱯᱚ ᱠᱚ ᱵᱮᱥ ᱦᱮᱱᱟᱜ ᱠᱟᱫᱟ ᱟᱨ ᱟᱭᱢᱟ ᱦᱟᱱᱟ ᱱᱚᱣᱟ ᱡᱤᱱᱤᱥ ᱟᱞᱳᱪᱚᱱᱟ ᱨᱮᱱᱟᱜ ᱯᱚᱨᱤᱵᱮᱥ ᱦᱮᱱᱟᱜ ᱠᱟᱫᱟ ᱚᱱᱟ ᱠᱚ ᱵᱤᱵᱷᱤᱱᱱᱚ ᱵᱤᱥᱚᱭ ᱱᱤᱭᱮ ᱜᱟᱞᱢᱟᱨᱟᱣ ᱞᱮᱠᱟᱱ ᱩᱯᱚᱡᱩᱠᱛᱚ ᱛᱟᱦᱮᱸᱱ ᱡᱟᱭᱜᱟ ᱦᱚᱸ ᱢᱮᱱᱟᱜ ᱠᱟᱫᱟ ᱛᱚᱵᱮ ᱛᱟᱦᱮᱸᱱ ᱡᱟᱭᱜᱟ ᱫᱚ ᱴᱤᱱ ᱪᱟᱞᱟ ᱚᱲᱟᱜ ᱠᱟᱱᱟ ᱯᱟᱠᱟ ᱯᱚᱠᱛᱚ ᱫᱚ ᱵᱟᱝ ᱦᱩᱭ ᱠᱟᱱᱟ ᱯᱟᱠᱟ ᱯᱚᱠᱛᱚ ᱦᱩᱭ ᱞᱮᱱ ᱠᱷᱟᱡ ᱟᱨ ᱦᱚᱸ ᱢᱚᱸᱡᱽ ᱦᱩᱭᱩᱜᱼᱟ ᱛᱚᱵᱮ ᱯᱚᱨᱤᱵᱮᱥ ᱫᱚ ᱟᱰᱤ ᱢᱚᱸᱡᱽ ᱠᱟᱲᱵᱟ ᱥᱚᱰᱚᱜ ᱟᱲᱮᱨᱮ ᱫᱚᱠᱠᱷᱤᱱ ᱥᱮᱫ ᱥᱟᱢᱟᱝ ᱠᱟᱛᱮᱜ ᱨᱮᱥᱴᱩᱨᱮᱸᱴ ᱢᱮᱱᱟᱜ ᱠᱟᱫᱟ ᱪᱟᱨᱤ ᱫᱤᱠᱮ ᱫᱟᱨᱮ ᱦᱮᱱᱟᱜ ᱠᱟᱫᱟ ᱟᱨ ᱟᱰᱤ ᱥᱟᱸᱜᱤᱧ ᱠᱚᱨᱮᱱ ᱦᱚᱲ ᱦᱚᱸ ᱱᱚᱰᱮ ᱦᱮᱡ ᱠᱟᱛᱮᱜ ᱠᱚ ᱡᱚᱢ ᱧᱩ ᱤᱫᱤᱭ ᱫᱟ ᱟᱫᱚ ᱟᱞᱮ ᱥᱩᱨ ᱠᱚᱨᱮᱱ ᱦᱚᱲ ᱫᱚ ᱯᱚᱭᱥᱟ ᱯᱟᱛᱤ ᱵᱟᱝ ᱛᱟᱦᱮᱸ ᱠᱷᱟᱛᱤᱨ ᱛᱮ ᱠᱚᱢ ᱜᱮ ᱪᱟᱞᱟᱜ ᱦᱩᱭᱩᱜᱼᱟ ᱛᱚᱵᱮ ᱢᱟᱞᱤᱠᱟᱜ ᱵᱮᱵᱚᱦᱟᱨ ᱫᱚ ᱟᱰᱤ ᱢᱚᱸᱡᱽ ᱛᱟᱭ ᱢᱤᱫ ᱫᱷᱟᱣ ᱥᱮᱱ ᱞᱮᱱ ᱠᱷᱟᱡ ᱩᱱᱤᱭᱟᱜ ᱜᱟᱞᱢᱟᱨᱟᱣ ᱟᱸᱡᱚᱢ ᱛᱮ ᱦᱟᱱᱟ ᱱᱟᱣᱟ ᱪᱮᱜ ᱠᱟᱭ ᱮᱦᱚᱵ ᱞᱮᱫᱟᱭ ᱟᱨ ᱱᱤᱛ ᱦᱟᱵᱤᱡ ᱪᱮᱜ ᱠᱟ ᱪᱟᱞᱟᱜ ᱠᱟᱱᱟ ᱚᱱᱟ ᱠᱚᱞᱤᱝ ᱜᱚᱞᱯᱚ ᱠᱟᱱ ᱛᱟᱦᱮᱸᱱᱟ ᱛᱚ ᱱᱤᱛ ᱦᱟᱵᱤᱡ ᱛᱮ ᱚᱸᱰᱮ ᱵᱟᱨᱚᱴᱤ ᱠᱚᱲᱟ ᱠᱚ ᱠᱟᱢᱤᱭᱫᱟ ᱩᱝᱠᱩᱣᱟᱜ ᱞᱟᱡ ᱫᱟᱠᱟ ᱦᱮᱱᱟᱜ ᱠᱟᱫᱟ ᱛᱚᱠᱷᱚᱱ ᱜᱤᱧ ᱩᱭᱦᱟᱹᱨᱚᱜ ᱠᱟᱱ ᱛᱟᱦᱮᱸᱱᱟ ᱡᱮ ᱢᱤᱜᱴᱟᱝ ᱦᱚᱲ ᱢᱤᱜᱴᱟᱝ ᱠᱟᱢᱤ ᱥᱤᱨᱡᱚᱱ ᱠᱟᱫᱟ ᱚᱸᱰᱮ ᱛᱤᱦᱤᱧ ᱵᱟᱨᱚᱴᱤ ᱠᱚᱲᱟ ᱠᱚ ᱠᱟᱢᱤᱭᱫᱟ ᱟᱠᱚᱣᱟᱜ ᱞᱟᱡ ᱫᱟᱠᱟ ᱦᱩᱭᱩᱜ ᱠᱟᱱᱟ ᱚᱸᱰᱮ ᱢᱤᱜ ᱦᱚᱲ ᱫᱟᱨᱟᱭ ᱛᱮ ᱵᱟᱨᱚᱴᱤ ᱠᱚᱲᱟᱣᱟᱜ ᱵᱷᱚᱵᱤᱥᱥᱚᱛ ᱵᱮᱱᱟᱣ ᱠᱟᱱᱟ ᱩᱱᱠᱩ ᱵᱟᱨᱚᱴᱤ ᱠᱚᱲᱟᱣᱟᱜ ᱥᱚᱝᱥᱟᱨ ᱪᱟᱞᱟᱜ ᱠᱟᱱᱟ ᱛᱚᱵᱮ ᱢᱤᱫᱴᱟᱝ ᱥᱤᱠᱠᱷᱤᱛᱚ ᱦᱚᱲ ᱟᱨ ᱠᱤᱪᱷᱩ ᱠᱟᱣᱰᱤ ᱛᱟᱦᱮᱸᱱ ᱠᱷᱟᱱ ᱮᱥᱠᱟᱨ ᱛᱮ ᱵᱟᱨᱚ ᱛᱮᱨᱚ ᱡᱚᱱ ᱪᱮᱫᱟᱜ ᱟᱨᱚ ᱟᱭᱢᱟ ᱦᱚᱲ ᱠᱟᱢᱤ ᱥᱤᱨᱡᱚᱱ ᱫᱟᱲᱮ ᱮᱦᱚᱵ ᱫᱟᱲᱮ ᱟᱭ ᱚᱝᱠᱟᱱ ᱵᱷᱟᱵᱽᱱᱟ ᱛᱟᱦᱮᱸᱱ ᱠᱷᱟᱱ ᱟᱵᱷᱟᱵᱤ ᱠᱚᱲᱟ ᱥᱮ ᱵᱮᱠᱟᱨ ᱠᱚᱲᱟ ᱠᱟᱢᱤ ᱡᱟᱭᱜᱟ ᱢᱮᱱᱟᱜ ᱛᱟᱠᱚᱣᱟ ᱤᱱᱟᱹ ᱠᱚᱞᱤᱝ ᱜᱟᱞᱢᱟᱨᱟᱣ ᱵᱟᱲᱟ ᱠᱮᱫᱟ ᱤᱱᱟᱹ ᱯᱚᱨ ᱤᱧ ᱫᱩᱧ ᱦᱮᱡ ᱱᱟ